ᱠᱟᱹᱢᱤ ᱵᱟᱛ ᱛᱮ ᱤᱧ ᱡᱟᱦᱟᱸ ᱠᱩᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱮᱱᱮᱡ ᱥᱮᱨᱮᱧ ᱮᱱᱮᱡ ᱥᱮᱨᱮᱧ ᱦᱚᱲ ᱟᱢᱫᱚ ᱠᱚ ᱡᱮᱢᱚᱱ ᱠᱚ ᱛᱟᱦᱮᱱᱟ ᱜᱟᱹᱫᱽ ᱠᱚᱣᱟ ᱠᱚ ᱤᱭᱟᱹ ᱨᱩ ᱡᱚᱠᱷᱚᱱ ᱤᱭᱟᱹ ᱨᱩᱭᱟᱠᱚ ᱮᱛᱚ ᱪᱮᱨᱦᱟ ᱟᱸᱡᱚᱢᱚᱜᱼᱟ ᱵᱟᱝ ᱡᱟᱸᱜᱟ ᱢᱟ ᱪᱷᱤᱞᱠᱟᱜᱼᱟ ᱟᱡ ᱛᱮᱜᱮ ᱨᱟᱹᱥᱠᱟ ᱵᱩᱡᱷᱟᱹᱜᱼᱟ ᱟᱨ ᱥᱮᱨᱮᱧ ᱠᱚᱦᱚᱢ ᱥᱮᱨᱮᱧ ᱞᱮᱠᱷᱟᱱ ᱫᱚ ᱟᱹᱰᱤ ᱪᱮᱨᱦᱟ ᱜᱮ ᱵᱩᱡᱷᱟᱹᱜᱼᱟ ᱟᱨ ᱱᱤᱡᱮ ᱦᱚᱸ ᱯᱷᱩᱨᱛᱤᱢ ᱵᱩᱡᱷᱟᱹᱣᱟ ᱤᱱᱟ ᱠᱷᱟᱹᱛᱤᱨ ᱜᱮ ᱟᱨ ᱠᱤ ᱨᱟᱹᱥᱠᱟ ᱵᱩᱡᱷᱟᱹᱜᱼᱟ ᱚᱱᱟ ᱠᱷᱟᱹᱛᱤᱨ ᱜᱤᱧ ᱠᱩᱥᱤᱭᱟᱜᱼᱟ ᱟᱨᱤᱧ ᱠᱩᱥᱤᱭᱟᱜᱼᱟ ᱡᱮᱢᱚᱱ ᱦᱟᱹᱠᱩ ᱥᱟᱵ ᱦᱟᱹᱠᱩ ᱥᱟᱵ ᱫᱚ ᱡᱚᱠᱷᱚᱱ ᱦᱟᱹᱠᱩ ᱫᱚᱢᱮ ᱠᱚ ᱧᱟᱢᱚᱜᱼᱟ ᱥᱮ ᱟᱢᱫᱟ ᱦᱚᱲ ᱡᱚᱠᱷᱚᱱ ᱠᱚ ᱵᱟᱹᱡᱟ ᱟᱢᱫᱟ ᱦᱚᱲ ᱠᱚ ᱛᱟᱦᱮᱱᱟ ᱦᱟᱹᱱᱤ ᱧᱟᱢᱮᱭᱟᱭ ᱦᱟᱹᱱᱤ ᱜᱩᱞᱟᱭ ᱚᱱᱟ ᱦᱚᱸ ᱠᱩᱴᱷᱤᱱ ᱤᱱᱴᱟᱨᱮᱥ ᱤᱧ ᱧᱟᱢᱟ ᱚᱱᱟ ᱠᱷᱟᱹᱛᱤᱨ ᱜᱮ ᱫᱚᱢᱤᱧ ᱠᱩᱥᱤᱭᱟᱜᱼᱟ ᱦᱟᱹᱠᱩ ᱛᱤ ᱛᱮᱦᱚᱸ ᱠᱚ ᱥᱟᱵᱚᱜᱼᱟ ᱡᱟᱞ ᱠᱚᱛᱮ ᱦᱚᱸ ᱚᱱᱟ ᱠᱷᱟᱹᱛᱤᱨ ᱜᱤᱧ ᱠᱩᱥᱤᱭᱟᱜᱼᱟ ᱨᱟᱹᱥᱠᱟᱹᱧ ᱵᱩᱡᱷᱟᱹᱣᱟ